ᱫᱤᱱᱜᱮ ᱥᱮᱛᱟᱜ ᱨᱮ ᱵᱮᱨᱮᱫ ᱠᱟᱛᱮᱫ ᱫᱩᱣᱟᱹᱨ ᱜᱟᱱᱟᱰᱤ ᱵᱚᱱ ᱜᱩᱨᱤᱡ ᱥᱟᱯᱷᱟᱭᱟ ᱚᱲᱟᱜ ᱨᱮᱱᱟᱜ ᱡᱟᱦᱟᱸ ᱜᱮ ᱫᱩᱣᱟᱹᱨ ᱜᱟᱱᱟᱰᱤ ᱠᱚ ᱢᱮᱱᱟᱜᱼᱟ ᱡᱚᱛᱚ ᱵᱚᱱ ᱜᱩᱨᱤᱡ ᱥᱟᱯᱷᱟᱭᱟ ᱪᱮᱫᱟᱜ ᱥᱮ ᱞᱩᱠᱠᱷᱤ ᱟᱭᱳ ᱚᱲᱟᱜ ᱵᱚᱞᱚᱱ ᱚᱲᱟᱜ ᱟᱨ ᱫᱩᱣᱟᱹᱨ ᱥᱟᱶᱛᱮ ᱪᱩᱞᱦᱟᱹ ᱠᱚᱦᱚᱸ ᱵᱚ ᱜᱩᱨᱤᱡ ᱥᱟᱯᱷᱟ ᱛᱟᱨᱟ ᱠᱟᱜᱼᱟ ᱚᱸᱰᱮ ᱦᱚᱸ ᱞᱩᱠᱠᱷᱤ ᱟᱭᱳ ᱵᱚᱱ ᱥᱟᱯᱷᱟᱭᱟ ᱠᱷᱟᱹᱨᱟᱹᱭ ᱨᱮᱦᱚᱸ ᱞᱩᱠᱠᱷᱤ ᱟᱭᱳ ᱵᱚᱱ ᱫᱚᱦᱚ ᱠᱟᱭᱫᱚ ᱟᱡ ᱥᱟᱢᱟᱝ ᱨᱮ ᱜᱚᱲ ᱨᱮᱵᱚᱱ ᱜᱩᱨᱤᱡᱟ ᱟᱞᱮᱫᱚ ᱜᱩᱨᱩᱵᱟᱨ ᱫᱤᱱ ᱨᱮᱫᱚ ᱡᱚᱛᱚ ᱚᱲᱟᱜ ᱠᱚ ᱫᱟᱨᱮ ᱠᱚᱵᱟᱦᱨᱮ ᱠᱚ ᱞᱮ ᱜᱩᱨᱤᱡ ᱥᱟᱯᱷᱟᱭᱟ ᱩᱱ ᱚᱠᱛᱚ ᱜᱩᱨᱩ ᱵᱟᱨ ᱫᱤᱱ ᱫᱚ ᱞᱩᱠᱠᱷᱤ ᱟᱭᱳᱣᱟᱜ ᱫᱤᱱ ᱠᱟᱱᱟ ᱚᱱᱟᱛᱮ ᱥᱟᱯᱷᱟ ᱯᱷᱟᱨᱪᱟ ᱠᱟᱛᱮ ᱞᱩᱠᱠᱷᱤ ᱟᱭᱳ ᱚᱸᱰᱮ ᱜᱚᱸᱰᱟ ᱟᱨ ᱥᱮᱛᱟᱜ ᱨᱮ ᱫᱚᱧ ᱫᱩᱣᱟᱹᱨ ᱜᱟᱱᱟᱰᱤ ᱵᱚᱱ ᱜᱩᱨᱤᱡᱟ